ᱦᱮᱞᱳ ᱦᱮᱸ ᱟᱢᱫᱚ ᱦᱮᱸᱢᱟ ᱡᱚᱦᱟᱨ ᱜᱮ ᱟᱢᱫᱚ ᱚᱠᱚᱭᱮᱢ ᱢᱮᱱᱫᱟ ᱦᱮᱸ ᱱᱤᱭᱟᱹ ᱫᱚ ᱢᱳᱵᱟᱭᱤᱞ ᱫᱚᱠᱟᱱ ᱠᱟᱱ ᱜᱮᱭᱟ ᱦᱮᱸ ᱨᱟᱭᱜᱚᱧᱡ ᱢᱳᱵᱟᱭᱤᱞ ᱫᱚᱠᱟᱱ ᱠᱟᱱ ᱜᱮᱭᱟ ᱢᱟ ᱞᱟᱹᱭ ᱢᱮ ᱟᱫᱚ ᱪᱮᱫ ᱠᱚ ᱪᱮᱫ ᱫᱚᱨᱠᱟᱨᱮᱢ ᱯᱷᱳᱱ ᱠᱮᱫ ᱢᱳᱵᱟᱭᱤᱞ ᱢᱟ ᱟᱭᱢᱟ ᱨᱚᱠᱚᱢ ᱢᱳᱵᱟᱭᱤᱞ ᱜᱮ ᱢᱮᱱᱟᱜᱼᱟ ᱱᱳᱠᱤᱭᱟ ᱦᱮᱸ ᱱᱳᱠᱤᱭᱟ ᱥᱟᱢᱥᱩᱝ ᱵᱷᱤᱵᱳ ᱟᱫᱚ ᱪᱮᱫ ᱞᱮᱠᱟᱱ ᱫᱟᱢ ᱨᱮᱭᱟᱜ ᱮᱢ ᱦᱟᱛᱟᱣᱟ ᱮᱱᱛᱮᱫ ᱦᱮᱸ ᱳᱯᱳ ᱦᱚᱸ ᱢᱮᱱᱟᱜ ᱜᱮᱭᱟ ᱟᱫᱚ ᱵᱟᱢ ᱦᱮᱡ ᱞᱮᱱᱠᱷᱟᱡ ᱫᱚ ᱪᱮᱠᱟᱛᱮᱢ ᱧᱮᱞ ᱠᱩᱥᱤᱜᱼᱟ ᱦᱮᱡᱞᱮᱱ ᱠᱷᱟᱡ ᱫᱚᱢ ᱧᱮᱞ ᱠᱩᱥᱤᱜᱼᱟ ᱟᱨ ᱱᱚᱝᱠᱟ ᱯᱷᱳᱱ ᱨᱮᱫᱚ ᱨᱚᱯᱚᱲ ᱛᱤᱱᱟᱹᱜ ᱮᱢ ᱛᱷᱩᱛᱤᱭᱟ ᱦᱮᱸ ᱦᱮᱡᱞᱮᱱ ᱠᱷᱟᱱ ᱟᱨᱠᱤ ᱱᱤᱡᱮᱛᱮᱢ ᱧᱮᱞ ᱠᱩᱥᱤᱜ ᱟᱢ ᱚᱠᱟᱴᱟᱜ ᱮᱢ ᱦᱟᱛᱟᱣᱟ ᱪᱮᱫᱞᱮᱠᱟᱱ ᱫᱟᱢ ᱨᱮᱭᱟᱜ ᱮᱢ ᱦᱟᱛᱟᱣᱟ ᱚᱱᱠᱟ ᱵᱤᱥ ᱦᱟᱡᱟᱨ ᱴᱟᱠᱟ ᱞᱮᱠᱟ ᱱᱳᱠᱤᱭᱟ ᱫᱚ ᱠᱚᱢ ᱧᱚᱜ ᱜᱮᱭᱟ ᱱᱳᱠᱤᱭᱟ ᱫᱚ ᱟᱫᱚ ᱦᱮᱡ ᱞᱮᱱᱢᱮ ᱛᱚᱵᱮᱱ ᱦᱟᱸᱜ ᱫᱟᱢᱫᱚ ᱢᱤᱫᱴᱮᱡ ᱠᱚᱢ ᱵᱤᱥᱤᱜᱼᱟ ᱦᱟᱸᱜ ᱦᱮᱸ ᱠᱤᱥᱛᱤ ᱛᱮᱦᱚᱸ ᱦᱮᱸ ᱠᱤᱥᱛᱤ ᱛᱮᱢ ᱦᱟᱛᱟᱣ ᱫᱟᱲᱮᱭᱟᱜ ᱜᱮᱭᱟ ᱟᱫᱚ ᱠᱤᱥᱛᱤ ᱛᱮᱫᱚ ᱫᱟᱢ ᱰᱷᱮᱨ ᱧᱚᱜ ᱯᱟᱲᱟᱜᱼᱟ ᱦᱚᱭᱛᱳ ᱠᱟᱨᱚᱱ ᱠᱤᱥᱛᱤ ᱛᱮ ᱠᱟᱱᱟ ᱛᱷᱚ ᱦᱮᱸ ᱚᱱᱟᱦᱚᱸ ᱴᱷᱤᱠᱟᱹᱱ ᱜᱮᱭᱟ ᱦᱮᱸ ᱦᱤᱡᱩᱜᱚᱜ ᱢᱮ ᱚᱠᱟ ᱦᱤᱞᱳᱜ ᱮᱢ ᱥᱚᱢᱚᱭᱚᱜ ᱠᱟᱱᱟ ᱥᱚᱢᱚᱭ ᱠᱟᱛᱮ ᱦᱤᱡᱩᱜᱚᱜ ᱢᱮ ᱢᱤᱫ ᱫᱤᱱ ᱦᱮᱸ ᱥᱮᱛᱟᱜ ᱱᱚ ᱵᱟᱡᱮ ᱠᱷᱚᱡ ᱚᱱᱛᱮ ᱪᱷᱚ ᱵᱟᱡᱮ ᱦᱮᱸ ᱦᱮᱸ ᱪᱷᱚ ᱵᱟᱡᱮ ᱦᱟᱹᱵᱤᱡ ᱫᱚ ᱡᱷᱤᱡ ᱜᱮ ᱛᱟᱦᱮᱱ ᱠᱟᱱᱟ ᱟᱪᱪᱷᱟ ᱢᱟ ᱛᱟᱦᱚᱞᱮ ᱤᱭᱟᱹᱭ ᱢᱮ ᱦᱟᱡᱩᱜᱚᱜ ᱢᱮ ᱢᱤᱫ ᱫᱤᱱ ᱥᱚᱢᱚᱭ ᱠᱟᱛᱮ ᱦᱮᱸ ᱱᱚᱸᱰᱮᱜᱮ ᱧᱟᱯᱟᱢ ᱦᱩᱭ ᱞᱮᱱ ᱠᱷᱟᱡ ᱜᱮ ᱧᱮᱞ ᱠᱩᱥᱤᱜᱼᱟᱢ ᱚᱠᱟᱴᱟᱜ ᱮᱢ ᱠᱩᱥᱤᱭᱟᱜᱼᱟ ᱚᱱᱟᱜᱮ ᱦᱟᱸᱜ ᱮᱢ ᱦᱟᱛᱟᱣᱟ

ᱚ ᱦᱮᱸ ᱢᱟ ᱛᱟᱦᱚᱞᱮ ᱡᱚᱦᱟᱨ ᱜᱮ ᱦᱮᱸ ᱢᱟ ᱛᱟᱦᱚᱞᱮᱧ ᱫᱚᱦᱚᱭᱫᱟ